ᱛᱮᱦᱮᱧᱟᱜ ᱱᱚᱶᱟ ᱫᱤᱱ ᱨᱮ ᱚᱞᱚᱜ ᱯᱟᱲᱦᱟᱜ ᱠᱚ ᱚᱱᱮ ᱟᱭᱢᱟ ᱪᱮᱱᱮᱞ ᱨᱮᱜᱮ ᱢᱮᱱᱟᱜ ᱠᱚᱣᱟ ᱚᱞᱚᱜ ᱯᱟᱲᱦᱟᱜ ᱥᱮᱫ ᱠᱚ ᱞᱟᱦᱟᱣ ᱠᱟᱱᱟ ᱢᱮᱱᱠᱷᱟᱱ ᱞᱟᱦᱟ ᱛᱮᱫᱚ ᱵᱟᱝ ᱛᱟᱦᱮᱸ ᱠᱟᱱᱟ ᱢᱮᱱ ᱠᱷᱟᱱ ᱱᱮᱛᱟᱨ ᱫᱚ ᱱᱚᱣᱟ ᱨᱟᱡᱽᱡᱚ ᱨᱮ ᱥᱮ ᱫᱤᱥᱚᱢ ᱨᱮ ᱯᱟᱲᱦᱟᱜ ᱜᱤᱫᱽᱨᱟᱹ ᱠᱚᱠᱚ ᱰᱷᱮᱨ ᱠᱟᱱᱟ ᱥᱮ ᱯᱟᱲᱦᱟᱜ ᱟᱰᱤ ᱟᱸᱴ ᱠᱩᱨᱩᱢᱩᱴᱩ ᱨᱮ ᱢᱮᱱᱟᱜ ᱠᱚᱣᱟ ᱡᱮ ᱟᱭᱢᱟ ᱪᱮᱱᱮᱞ ᱨᱮ ᱢᱮᱱᱟᱜ ᱠᱟᱜ ᱠᱚᱣᱟ